ᱜᱷᱟᱨᱚᱧᱡᱽ ᱨᱮ ᱛᱤᱨᱞᱟᱹ ᱠᱚᱣᱟᱜ ᱮᱱᱟᱢ ᱫᱚ ᱦᱩᱭᱩᱜ ᱠᱟᱱᱟ ᱜᱚᱜᱚ ᱥᱟᱶ ᱜᱮᱡ ᱜᱩᱨᱩᱡ ᱤᱥᱤᱱ ᱵᱟᱥᱟᱝ ᱠᱤᱪᱨᱤᱡ ᱥᱟᱯᱷᱟ ᱚᱲᱟᱜ ᱫᱩᱭᱟᱹᱨ ᱥᱟᱢᱴᱟᱣ ᱫᱚᱦᱚ ᱮᱢᱟᱱ ᱠᱚ ᱟᱨ ᱠᱚᱲᱟ ᱠᱚᱣᱟᱜ ᱮᱱᱮᱢ ᱫᱚ ᱦᱩᱭᱩᱜ ᱠᱟᱱᱟ ᱵᱟᱵᱟ ᱥᱟᱶ ᱢᱟᱴ ᱜᱷᱟᱴ ᱠᱟᱹᱢᱤ ᱦᱟᱥᱟ ᱫᱤᱯᱤᱞ ᱮᱢᱟᱱ ᱮᱢᱟᱱ ᱠᱟᱹᱢᱤ ᱜᱷᱟᱨᱚᱧᱡᱽ ᱨᱮᱱ ᱛᱤᱨᱞᱟᱹ ᱠᱚᱲᱟ ᱠᱚᱫᱚ ᱠᱟᱹᱢᱤ ᱫᱚ ᱱᱚᱝᱠᱟ ᱠᱚ ᱦᱟᱹᱴᱤᱧ ᱡᱚᱝ ᱟᱠᱟᱱᱟ ᱦᱟᱢᱟᱞ ᱠᱟᱹᱢᱤ ᱠᱚᱫᱚ ᱡᱮᱞᱮᱠᱟ ᱥᱤᱭᱳᱜ ᱡᱚᱲᱟᱣ ᱦᱟᱥᱟ ᱫᱤᱯᱤᱞ ᱢᱟᱴ ᱨᱮ ᱟᱹᱲᱮ ᱞᱟ ᱱᱚᱣᱟ ᱠᱚ ᱠᱟᱹᱢᱤ ᱫᱚ ᱠᱚᱲᱟ ᱦᱚᱯᱚᱱ ᱠᱚ ᱠᱟᱹᱢᱤᱭᱟ ᱟᱨ ᱡᱟᱦᱟᱸ ᱠᱚ ᱠᱟᱹᱢᱤ ᱫᱚ ᱞᱟᱣᱭᱟᱨ ᱜᱮᱭᱟ ᱡᱮᱞᱮᱠᱟ ᱵᱟᱹᱴᱤ ᱛᱷᱟᱹᱨᱤ ᱥᱟᱯᱷᱟ ᱟᱲᱟᱜ ᱥᱤᱫ ᱮᱢᱟᱱ ᱮᱢᱟᱱ ᱠᱟᱹᱢᱤ ᱠᱚ ᱫᱚ ᱛᱤᱨᱞᱟᱹ ᱦᱚᱯᱚᱱ ᱠᱚ ᱠᱟᱹᱢᱤᱭᱟ ᱟᱨ ᱱᱚᱣᱟ ᱮᱱᱮᱢ ᱫᱚ ᱜᱷᱟᱨᱚᱧᱡᱽ ᱪᱮᱛᱟᱱ ᱜᱷᱟᱨᱚᱧᱡᱽ ᱧᱮᱞ ᱧᱮᱞᱛᱮ ᱯᱟᱥᱱᱟᱜ ᱠᱟᱱᱟ